ᱟᱵᱚ ᱱᱚᱣᱟ ᱥᱟᱱᱛᱟᱞᱤ ᱵᱷᱟᱥᱟ ᱨᱮ ᱮᱱᱛᱮᱜ ᱱᱚᱣᱟ ᱚᱞᱪᱤᱠᱤ ᱛᱮ ᱟᱭᱢᱟ ᱠᱤᱪᱷᱩ ᱧᱮᱞ ᱟᱠᱟᱫ ᱠᱚᱣᱟᱧ ᱡᱮ ᱱᱚᱜᱼᱚᱭ ᱜᱤᱫᱽᱨᱟᱹ ᱠᱚᱦᱚᱸ ᱠᱚ ᱚᱞᱚᱜ ᱯᱟᱲᱦᱟᱜ ᱠᱟᱱᱟ ᱟᱨ ᱢᱟᱫᱽᱫᱷᱚᱢᱤᱠ ᱯᱚᱨᱤᱠᱠᱷᱟ ᱠᱚᱦᱚᱸ ᱠᱚ ᱮᱢᱫᱟ ᱚᱞᱪᱤᱠᱤ ᱛᱮᱜᱮ ᱥᱮ ᱱᱚᱜᱼᱚᱭ ᱡᱟᱦᱟᱸ ᱠᱚᱨᱮᱜ ᱚᱱᱩᱥᱴᱷᱟᱱ ᱦᱩᱭᱩᱜ ᱠᱟᱱ ᱚᱞᱪᱤᱠᱤ ᱛᱮᱜᱮ ᱠᱚ ᱮᱱᱮᱡ ᱥᱮᱨᱮᱧ ᱠᱟᱱᱟ ᱡᱚᱛᱚ ᱡᱚᱛᱚ ᱥᱮᱫ ᱛᱮᱜᱮ ᱠᱚ ᱥᱮᱬᱟᱭᱮᱫᱟ ᱟᱨᱦᱚᱸ ᱚᱱᱠᱟᱜᱮ ᱟᱵᱚ ᱚᱞᱪᱤᱠᱤ ᱤᱥᱠᱩᱞ ᱟᱭᱢᱟ ᱠᱤᱪᱷᱩ ᱡᱟᱭᱜᱟ ᱨᱮ ᱚᱱᱠᱟ ᱦᱩᱭ ᱟᱠᱟᱱᱟ ᱟᱨ ᱱᱚᱜᱼᱚᱭ ᱠᱚ ᱯᱟᱲᱦᱟᱣᱮᱫ ᱠᱚᱣᱟ ᱟᱨ ᱮᱱᱛᱮᱜ ᱜᱤᱫᱽᱨᱟᱹ ᱠᱚᱦᱚᱸ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱡᱚᱛᱚ ᱠᱚᱜᱮ ᱱᱚᱣᱟ ᱚᱞᱪᱤᱠᱤᱛᱮ ᱯᱟᱲᱦᱟᱣ ᱠᱚ ᱥᱮᱬᱟᱭᱮᱫ ᱛᱮ ᱢᱟᱫᱽᱫᱷᱚᱢᱤᱠ ᱯᱚᱨᱤᱠᱠᱷᱟ ᱠᱚᱠᱚ ᱮᱢᱫᱟ ᱟᱨ ᱪᱟᱹᱠᱨᱤ ᱦᱚᱠᱚ ᱧᱟᱢᱫᱟ ᱟᱨ ᱱᱚᱝᱠᱟᱜᱮ ᱡᱟᱛᱮ ᱥᱮᱬᱟ ᱞᱮᱱᱠᱷᱟᱡ ᱟᱹᱰᱤ ᱟᱹᱰᱤ ᱜᱮ ᱟᱵᱚ ᱦᱚᱸᱵᱚᱱ ᱯᱟᱲᱦᱟᱣᱟ ᱟᱨᱵᱚᱱ ᱠᱚᱨᱟᱣᱟ ᱡᱚᱛᱚ ᱦᱚᱲ ᱛᱮᱜᱮ ᱡᱚᱛᱚ ᱦᱚᱲ ᱜᱮᱵᱚᱱ ᱢᱤᱞᱟᱹᱣ ᱛᱮᱜᱮ ᱡᱟᱛᱮ ᱦᱩᱭᱩᱜ ᱛᱟᱵᱚᱱ ᱢᱟ ᱟᱨᱵᱚᱱ ᱠᱚᱨᱟᱣ ᱛᱮᱜᱮ ᱡᱟᱛᱮᱜ ᱛᱟᱦᱮᱱ ᱢᱟ ᱟᱨᱵᱚᱱ ᱠᱚᱨᱟᱣ ᱜᱮᱭᱟ ᱚᱞᱪᱤᱠᱤ